ᱤᱧᱟᱹᱜ ᱱᱟᱯᱟᱭ ᱡᱚᱢᱟᱜ ᱢᱚᱫᱽᱫᱷᱮ ᱨᱮᱫᱚ ᱟᱭᱢᱟ ᱜᱮ ᱢᱮᱱᱟᱜᱼᱟ ᱢᱮᱱᱠᱷᱟᱱ ᱤᱧ ᱫᱚ ᱜᱩᱲ ᱟᱨ ᱱᱟᱨᱠᱮᱞ ᱨᱤᱭᱟᱜ ᱞᱟᱹᱰᱩ ᱜᱮ ᱢᱚᱡᱽ ᱤᱧ ᱠᱩᱥᱤᱭᱟᱜᱼᱟ ᱟᱨ ᱱᱚᱣᱟ ᱜᱩᱲ ᱨᱮᱭᱟᱜ ᱱᱟᱨᱠᱮᱞ ᱞᱟᱹᱰᱩ ᱵᱮᱱᱟᱣ ᱛᱮᱫᱚ ᱵᱮᱥ ᱠᱤᱪᱷᱩ ᱡᱤᱱᱤᱥ ᱫᱚ ᱵᱟᱝ ᱞᱟᱜᱟᱜᱼᱟ ᱚᱱᱟᱠᱚ ᱡᱤᱱᱤᱥ ᱠᱚᱫᱚ ᱦᱩᱭᱩᱜ ᱠᱟᱱᱟ ᱢᱤᱫᱴᱮᱱ ᱥᱮ ᱵᱟᱨᱭᱟ ᱱᱟᱨᱠᱮᱞᱮᱢ ᱮᱢ ᱫᱟᱲᱮᱭᱟᱜᱼᱟ ᱢᱤᱫ ᱠᱮᱡᱤ ᱜᱩᱲᱮᱢ ᱮᱢ ᱫᱟᱲᱮᱭᱟᱜᱼᱟ ᱮᱞᱟᱪ ᱯᱩᱨᱤᱢᱟᱱ ᱢᱚᱛᱚ ᱟᱨ ᱱᱟᱨᱠᱮᱞ ᱠᱩᱨᱟᱹᱣ ᱞᱟᱹᱜᱤᱫ ᱢᱤᱫᱴᱮᱱ ᱵᱤᱱᱴᱷᱤ ᱞᱟᱜᱟᱜᱼᱟ ᱟᱨ ᱛᱷᱟᱹᱨᱤ ᱚᱱᱟ ᱠᱩᱡ ᱞᱟᱜᱟᱜᱼᱟ